ᱤᱧᱟᱹᱜ ᱴᱚᱴᱷᱟ ᱨᱮᱫᱚ ᱟᱹᱰᱤ ᱞᱮᱠᱟᱱ ᱫᱷᱚᱨᱚᱢ ᱟᱠᱷᱟᱲᱟ ᱢᱮᱱᱟᱜ ᱟᱠᱟᱫᱟ ᱟᱹᱰᱤ ᱯᱟᱹᱨᱤᱥ ᱠᱚᱣᱟᱜ ᱟᱹᱰᱤ ᱞᱮᱠᱟᱱ ᱫᱷᱚᱨᱚᱢ ᱟ ᱫᱷᱚᱨᱚᱢ ᱢᱮᱱᱟᱜ ᱟᱠᱟᱫ ᱛᱟᱠᱚᱣᱟ ᱡᱮᱞᱮᱠᱟ ᱫᱷᱚᱨᱚᱢ ᱟᱠᱷᱲᱟ ᱥᱟᱱᱛᱟᱲ ᱠᱚᱣᱟᱜ ᱡᱟᱦᱟᱸ ᱫᱷᱚᱨᱚᱢ ᱟᱠᱷᱲᱟ ᱚᱱᱟ ᱫᱷᱚᱨᱚᱢ ᱟᱠᱷᱲᱟ ᱨᱮᱫᱚ ᱞᱟᱜᱽᱲᱮ ᱠᱚ ᱮᱱᱮᱡᱟ ᱥᱟᱱᱛᱟᱲ ᱠᱚᱫᱚ ᱟᱹᱭᱩᱵ ᱵᱮᱲᱟ ᱠᱟᱹᱢᱤ ᱠᱚ ᱥᱟᱹᱛ ᱠᱟᱛᱮᱫ ᱫᱷᱚᱨᱚᱢ ᱟᱠᱷᱲᱟ ᱨᱮᱠᱚ ᱡᱟᱣᱨᱟᱜᱼᱟ ᱟᱨ ᱞᱟᱜᱽᱲᱮ ᱠᱚ ᱮᱱᱮᱡᱟ ᱞᱟᱜᱽᱲᱮ ᱟᱨ ᱵᱟᱲᱟᱭ ᱧᱟᱢ ᱟᱠᱟᱱᱟ ᱡᱮ ᱥᱮ ᱦᱟᱯᱲᱟᱢ ᱠᱚᱦᱚᱸ ᱠᱚ ᱞᱟᱹᱭᱟ ᱡᱮ ᱞᱟᱜᱽᱲᱮ ᱮᱱᱮᱡ ᱨᱮᱫᱚ ᱪᱮᱛᱟ ᱵᱚᱸᱜᱟᱼᱵᱩᱨᱩ ᱠᱚᱦᱚᱸ ᱠᱚ ᱟᱬᱜᱚ ᱦᱤᱡᱩᱜᱼᱟ ᱟᱨ ᱢᱟᱹᱱᱢᱤ ᱥᱟᱶ ᱮᱱᱮᱡ ᱠᱚᱠᱚ ᱢᱮᱥᱟᱜᱼᱟ ᱤᱧᱟᱹᱜ ᱴᱚᱴᱷᱟ ᱨᱮᱫᱚ ᱫᱷᱚᱨᱚᱢᱟᱱ ᱟᱠᱷᱲᱟ ᱫᱚ ᱱᱚᱣᱟ ᱟᱠᱷᱲᱟ ᱱᱚᱣᱟ ᱥᱟᱱᱛᱟᱲᱟᱜ ᱡᱟᱦᱟᱸ ᱫᱷᱚᱨᱚᱢ ᱟᱠᱷᱲᱟ ᱢᱮᱱᱟᱜ ᱟᱠᱟᱫᱟ ᱱᱚᱣᱟ ᱞᱟᱜᱽᱲᱮ ᱵᱟᱠᱷᱨᱟ ᱛᱮᱜᱮ ᱤᱧᱟᱹᱜ ᱫᱚ ᱵᱟᱲᱟᱭ ᱢᱮᱱᱟᱜ ᱟᱠᱟᱫ ᱛᱤᱧᱟᱹ